ᱵᱟᱹᱲᱛᱤ ᱥᱤᱵᱤᱞᱮ ᱟᱹᱜᱩᱭᱟ ᱤᱧ ᱴᱷᱮᱱ ᱚᱱᱠᱟᱱ ᱩᱠᱩ ᱡᱚᱜᱟᱲ ᱟᱹᱰᱤ ᱟᱭᱢᱟ ᱥᱟᱢᱟᱱ ᱢᱮᱱᱟᱜᱼᱟ ᱩᱞ ᱟᱪᱟᱨ ᱨᱚᱠᱚᱡ ᱞᱟᱫ ᱦᱟᱹᱠᱩ ᱞᱟᱫ ᱠᱟᱴᱠᱚᱢ ᱨᱟᱯᱟᱜ ᱡᱚᱡᱚ ᱥᱤᱯᱤ ᱢᱟᱹᱨᱤᱡᱽ ᱯᱮᱸᱭᱟᱡᱽ ᱛᱷᱟᱹᱨᱤ ᱫᱷᱟᱨᱮ ᱨᱮ ᱥᱟᱡᱟᱣ ᱠᱟᱛᱮ ᱨᱚᱦᱚᱲ ᱫᱟᱠᱟ ᱵᱟᱠᱷᱟᱱ ᱫᱟᱜᱢᱟᱺᱰᱤ ᱥᱟᱶ ᱡᱚᱢ ᱞᱮᱠᱷᱟᱱ ᱟᱹᱰᱤ ᱵᱷᱟᱜᱮ ᱵᱩᱡᱷᱟᱹᱜᱼᱟ